ᱟᱞᱮ ᱴᱚᱴᱷᱟᱨᱮ ᱥᱚᱨᱠᱟᱨ ᱠᱷᱚᱱ ᱡᱟᱦᱟᱸ ᱥᱩᱵᱤᱥᱛᱟ ᱧᱟᱢᱚᱜ ᱠᱟᱱᱟ ᱡᱮᱢᱚᱱ ᱫᱟᱜ ᱨᱮᱭᱟᱜ ᱥᱩᱵᱤᱥᱛᱟ ᱡᱮᱢᱚᱱ ᱵᱷᱟᱹᱜᱤ ᱴᱷᱤᱠ ᱞᱮ ᱧᱟᱢ ᱢᱟ ᱟᱨ ᱵᱷᱟᱹᱜᱤ ᱵᱷᱟᱹᱜᱤ ᱴᱷᱤᱠ ᱞᱮ ᱧᱟᱢ ᱢᱟ ᱡᱮᱢᱚᱱ ᱛᱤᱨᱞᱟᱹ ᱠᱚᱣᱟᱜ ᱢᱚᱦᱤᱞᱟ ᱥᱚᱢᱤᱛᱤ ᱠᱷᱚᱱ ᱡᱟᱦᱟᱸᱱᱟᱜ ᱨᱤᱱ ᱠᱚᱢ ᱥᱩᱫᱽᱛᱮ ᱞᱮ ᱧᱟᱢ ᱢᱟ ᱟᱨ ᱟᱞᱮ ᱟᱸᱰᱮ ᱯᱟᱥᱮᱨᱮ ᱢᱤᱫᱴᱮᱱ ᱡᱟᱭᱜᱟᱨᱮ ᱯᱷᱮᱠᱴᱨᱤ ᱠᱚ ᱵᱮᱱᱟᱣᱫᱟ ᱚᱱᱟ ᱚᱱᱟ ᱚᱱᱟ ᱯᱷᱮᱠᱴᱨᱤ ᱵᱮᱱᱟᱣ ᱞᱟᱹᱜᱤᱫ ᱫᱟᱨᱮ ᱫᱟᱨᱮ ᱠᱚᱠᱚ ᱢᱟᱜ ᱮᱫᱟ ᱟᱨ ᱫᱟᱨᱮ ᱠᱚ ᱢᱟᱜ ᱞᱮᱱᱠᱷᱟᱱ ᱚᱠᱥᱤᱡᱮᱱ ᱠᱚᱢᱚᱜᱼᱟ ᱟᱨ ᱦᱚᱲ ᱦᱚᱲ ᱵᱟᱧᱪᱟᱣ ᱞᱟᱹᱜᱤᱫ ᱚᱠᱥᱤᱡᱮᱱ ᱫᱚᱨᱠᱟᱨᱟ ᱡᱟᱛᱮ ᱚᱱᱟᱠᱚ ᱥᱚᱨᱠᱟᱨ ᱟᱞᱚᱭ ᱤᱭᱟᱹᱭ ᱢᱟ ᱟᱨ ᱡᱟᱦᱟᱸᱭ ᱠᱚ ᱡᱟᱦᱟᱸᱭ ᱠᱚ ᱵᱮ ᱨᱳᱡᱽᱜᱟᱨ ᱢᱮᱱᱟᱜ ᱠᱚᱣᱟ ᱩᱱᱠᱩ ᱡᱮᱢᱚᱱ ᱪᱟᱹᱠᱨᱤ ᱠᱚᱠᱚ ᱧᱟᱢ ᱢᱟ ᱟᱨ ᱵᱨᱤᱫᱽᱫᱷᱚ ᱵᱟᱨᱫᱽᱫᱦᱚᱠᱚ ᱵᱷᱟᱛᱟ ᱠᱚ ᱧᱟᱢ ᱢᱟ ᱡᱮᱢᱚᱱ ᱟᱞᱮ ᱡᱚᱠᱷᱚᱱᱮ ᱫᱟᱜᱟ ᱛᱚᱠᱷᱚᱱ ᱫᱚ ᱪᱟᱥ ᱠᱚ ᱵᱷᱟᱹᱜᱤ ᱦᱩᱭᱩᱜᱼᱟ ᱡᱚᱠᱷᱚᱱ ᱵᱟᱭ ᱫᱟᱜᱟ ᱛᱚᱠᱷᱚᱱ ᱪᱟᱥ ᱠᱚ ᱵᱷᱟᱹᱜᱤ ᱫᱚ ᱵᱟᱭ ᱦᱩᱭᱩᱜ ᱛᱟᱢᱟ ᱡᱮᱢᱚᱱ ᱱᱚᱣᱟ ᱨᱮᱱᱟᱜ ᱦᱚᱸ ᱮᱭ ᱡᱚᱱᱱᱚ ᱛᱮ ᱡᱮᱢᱚᱱ ᱥᱚᱨᱠᱟᱨ ᱡᱟᱦᱟᱸᱱᱟᱜ ᱵᱮᱵᱚᱥᱛᱷᱟᱭ ᱠᱚᱨᱟᱣ ᱢᱟ